ᱦᱮᱸ ᱤᱧ ᱵᱟᱭᱤᱠ ᱛᱮ ᱟᱭᱢᱟ ᱡᱟᱭᱜᱟᱧ ᱫᱟᱬᱟ ᱠᱟᱫᱟ ᱚᱱᱟ ᱠᱚ ᱢᱩᱫᱽᱨᱮ ᱦᱩᱭᱩᱜ ᱠᱟᱱᱟ ᱵᱷᱟᱨᱚᱛ ᱨᱮᱭᱟᱜ ᱡᱟᱢᱥᱮᱫᱽᱯᱩᱨ

ᱡᱷᱟᱲᱠᱷᱚᱸᱰ ᱨᱮᱭᱟᱜ ᱨᱟᱺᱪᱤ ᱚᱭᱮᱥᱴ ᱵᱮᱝᱜᱚᱞ ᱨᱮᱭᱟᱜ ᱵᱟᱸᱠᱩᱲᱟ ᱚᱭᱮᱥᱴ ᱵᱮᱝᱜᱚᱞ ᱨᱮᱭᱟᱜ ᱨᱟᱹᱜᱷᱩᱱᱟᱛᱷᱯᱩᱨ ᱚᱭᱮᱥᱴ ᱵᱮᱝᱜᱚᱞ ᱨᱮᱭᱟᱜ ᱵᱟᱱᱫᱽᱣᱟᱱ ᱚᱭᱮᱥᱴ ᱵᱮᱝᱜᱚᱞ ᱨᱮᱭᱟᱜ ᱥᱤᱞᱫᱟ ᱡᱷᱟᱲᱜᱨᱟᱢ ᱟᱭᱢᱟ ᱡᱟᱭᱜᱟᱧ ᱥᱮᱱᱟᱠᱟᱱᱟ ᱨᱟᱺᱪᱤ ᱫᱚ ᱤᱧ ᱫᱚ ᱞᱚᱜᱚᱱᱜᱮᱧ ᱪᱟᱞᱟᱜᱼᱟ ᱦᱮᱸ ᱤᱧ ᱟᱨ ᱠᱤᱪᱷᱩ ᱫᱤᱱ ᱯᱚᱨᱮ ᱴᱟᱴᱟ ᱥᱮᱱᱚᱜ ᱨᱮᱱᱟᱜ ᱥᱩᱯᱟᱨᱤᱥᱤᱧ ᱧᱟᱢᱟᱠᱟᱫᱟ ᱛᱟᱯᱚᱨᱮ ᱠᱤᱪᱷᱩ ᱫᱤᱱ ᱯᱚᱨᱮ ᱨᱟᱺᱪᱤ ᱥᱮᱱᱚᱜ ᱨᱮᱱᱟᱜ ᱥᱩᱯᱟᱨᱤᱥᱤᱧ ᱧᱟᱢᱟᱠᱟᱫᱟ ᱵᱟᱭᱤᱠ ᱛᱮᱜᱮ ᱨᱟ ᱪᱤᱧ ᱪᱟᱞᱟᱜᱼᱟ ᱤᱱᱟᱹ ᱛᱟᱭᱚᱢᱤᱧ ᱪᱟᱞᱟᱜᱼᱟ ᱤᱧ ᱵᱟᱸᱠᱩᱲᱟ ᱟᱨ ᱤᱱᱟᱹ ᱛᱟᱭᱚᱢ ᱤᱧ ᱪᱟᱞᱟᱜᱼᱟ ᱨᱟᱹᱜᱷᱩᱱᱟᱛᱷᱯᱩᱨ ᱛᱟᱞᱚᱦᱮ ᱯᱮᱭᱟ ᱯᱩᱱᱭᱟᱹ ᱡᱟᱭᱜᱟ ᱪᱟᱞᱟᱜ ᱨᱮᱭᱟᱜ ᱥᱩᱯᱟᱨᱤᱥᱤᱧ ᱧᱟᱢ ᱠᱟᱫᱟ